ᱡᱤᱵᱽ ᱯᱟᱞᱚᱱ ᱠᱟᱛᱮᱜ ᱫᱚ ᱱᱤᱭᱟᱹᱜᱮ ᱞᱟᱵᱷ ᱤᱧ ᱧᱟᱢ ᱮᱫᱟ ᱡᱮ ᱡᱤᱵᱽ ᱡᱤᱵᱽ ᱫᱚ ᱥᱤᱢ ᱥᱩᱠᱨᱤ ᱟᱹᱥᱩᱞ ᱠᱟᱛᱮᱫ ᱜᱤᱫᱽᱨᱟᱹ ᱚᱞᱚᱜ ᱯᱟᱲᱦᱟᱜ ᱨᱮ ᱱᱤᱭᱟᱹ ᱴᱟᱠᱟ ᱯᱚᱭᱥᱟ ᱠᱟᱡᱮᱧ ᱞᱟᱜᱟᱣ ᱫᱟᱲᱮᱮᱭᱟᱜᱼᱟ ᱡᱮ ᱜᱤᱫᱽᱨᱟᱹ ᱩᱱᱠᱩ ᱡᱤᱵᱽ ᱯᱚᱥᱩ ᱯᱟᱞᱚᱱ ᱠᱟᱛᱮᱜ ᱟᱹᱠᱷᱨᱤᱧ ᱠᱟᱛᱮᱜ ᱴᱟᱠᱟ ᱤᱱᱠᱟᱢ ᱠᱟᱛᱮᱜ ᱩᱱᱠᱩ ᱜᱤᱫᱽᱨᱟᱹ ᱠᱚᱣᱟᱜ ᱚᱞᱚᱜ ᱯᱟᱲᱦᱟᱜ ᱨᱮ ᱠᱟᱡᱮᱧ ᱞᱟᱜᱟᱣᱟ ᱜᱤᱫᱽᱨᱟᱹ ᱠᱚ ᱦᱟᱨᱟᱼᱵᱩᱨᱩ ᱠᱟᱛᱮᱜ ᱚᱱᱟ ᱡᱤᱵᱽ ᱯᱟᱞᱚᱱ ᱠᱟᱛᱮᱜ ᱟᱹᱠᱷᱨᱤᱧ ᱠᱟᱛᱮᱜ ᱚᱱᱟ ᱴᱟᱠᱟ ᱠᱟᱡᱮᱧ ᱞᱟᱜᱟᱣᱟ ᱜᱤᱫᱽᱨᱟᱹ ᱦᱟᱨᱟᱼᱵᱩᱨᱩ ᱠᱟᱛᱮᱜ ᱥᱤᱢ ᱥᱩᱠᱨᱤ ᱢᱮᱨᱚᱢ ᱰᱟᱝᱨᱤ ᱟᱹᱥᱩᱞ ᱞᱟᱞᱚᱱ ᱯᱟᱞᱚᱱ ᱠᱟᱛᱮᱜ ᱞᱟᱞᱚᱱ ᱯᱟᱞᱚᱱ ᱠᱟᱛᱮᱜ ᱚᱱᱟ ᱴᱟᱠᱟᱛᱮ ᱜᱤᱫᱽᱨᱟᱹ ᱢᱟᱱᱮ ᱞᱟᱦᱟ ᱥᱮᱜ ᱤᱧ ᱛᱟᱲᱟᱢ ᱛᱟᱲᱟᱢ ᱞᱟᱦᱟ ᱦᱚᱪᱚ ᱟᱠᱚᱣᱟ ᱠᱤᱢᱵᱟ ᱠᱤᱢᱵᱟ ᱦᱚᱨᱤᱧ ᱩᱫᱩᱜ ᱫᱟᱲᱮ ᱟᱠᱚᱣᱟ ᱟᱨᱚ ᱯᱚᱨᱚᱵᱚᱨᱛᱤ ᱠᱟᱞᱨᱮ ᱟᱨᱚ ᱚᱱᱠᱟᱜᱮ ᱜᱤᱫᱽᱨᱟᱹ ᱠᱚ ᱞᱟᱦᱟ ᱥᱮᱜ ᱠᱚ ᱵᱟᱹᱲᱛᱤ ᱪᱟᱞᱟᱣ ᱫᱟᱲᱮᱭᱟᱜᱼᱟ